ᱤᱧ ᱢᱤᱫᱴᱮᱱ ᱪᱤᱛᱟᱹᱨ ᱤᱧ ᱟᱸᱠᱟᱣ ᱟᱠᱟᱫ ᱛᱟᱦᱮᱱᱟ ᱡᱟᱦᱟᱸ ᱫᱚ ᱯᱚᱱᱰᱤᱛ ᱨᱟᱹᱜᱷᱩᱱᱟᱛᱷ ᱢᱩᱨᱢᱩᱣᱟᱜ ᱪᱤᱛᱟᱹᱨ ᱟᱹᱰᱤ ᱢᱟᱨᱟᱝ ᱜᱮ ᱟᱴ ᱯᱮᱯᱟᱨ ᱨᱮᱧ ᱟᱸᱠᱟᱣ ᱟᱠᱟᱫ ᱛᱟᱦᱮᱱᱟ ᱱᱚᱣᱟ ᱟᱸᱠᱟᱣ ᱚᱠᱛᱚ ᱟᱹᱰᱤ ᱟᱭᱢᱟᱹᱧ ᱢᱤᱥᱴᱮᱠ ᱚᱪᱚᱭᱮᱫ ᱛᱟᱦᱮᱱᱟ ᱚᱠᱟ ᱫᱚ ᱢᱩᱸ ᱵᱟᱹᱧ ᱡᱩᱛ ᱚᱪᱚᱭᱮᱫ ᱛᱟᱦᱮᱱᱟ ᱩᱵ ᱵᱟᱹᱧ ᱡᱩᱛ ᱚᱪᱚᱭᱮᱫ ᱛᱟᱦᱮᱱᱟ ᱟᱨ ᱤᱧ ᱢᱤᱪᱷᱟᱣ ᱮᱫ ᱛᱟᱦᱮᱱᱟ ᱱᱚᱝᱠᱟ ᱞᱮᱠᱟ ᱛᱮ ᱟᱹᱰᱤ ᱟᱭᱢᱟ ᱚᱠᱛᱚ ᱞᱟᱜᱟᱣ ᱞᱮᱫᱮᱧᱟᱹ ᱟᱹᱰᱤ ᱢᱟᱨᱟᱝ ᱚᱠᱛᱚ ᱤᱱᱟᱹ ᱛᱟᱭᱚᱢ ᱢᱤᱫ ᱚᱠᱛᱚ ᱯᱚᱱᱰᱤᱛ ᱨᱟᱹᱜᱷᱩᱱᱟᱛᱷ ᱢᱩᱨᱢᱩ ᱨᱮᱧ ᱪᱤᱛᱟᱹᱨ ᱫᱚ ᱟᱸᱠᱟᱣ ᱯᱩᱨᱟᱹᱣ ᱞᱮᱫᱮᱭᱟ ᱟᱨ ᱤᱧ ᱨᱮᱱ ᱟᱭᱳ ᱵᱟᱵᱟ ᱦᱚᱸ ᱱᱚᱣᱟ ᱪᱤᱛᱟᱹᱨ ᱧᱮᱞ ᱠᱟᱛᱮ ᱟᱹᱰᱤ ᱜᱚᱨᱚᱵᱽ ᱠᱚ ᱟᱴᱠᱟᱨᱟ ᱟᱨ ᱥᱟᱨᱦᱟᱣ ᱠᱚ ᱪᱟᱞ ᱟᱠᱟᱫᱤᱧ ᱛᱟᱦᱮᱱᱟ